ᱦᱚᱭ ᱫᱟᱜ ᱞᱮᱠᱟᱛᱮ ᱵᱳᱠᱟᱨᱳ ᱡᱮᱞᱟ ᱨᱮᱫᱚ ᱫᱩ ᱦᱟᱡᱟᱨ ᱥᱳᱞᱞᱳ ᱨᱮᱫᱚ ᱟᱹᱰᱤ ᱰᱷᱮᱹᱨ ᱛᱮᱜ ᱜᱮ ᱦᱚᱭ ᱫᱟᱜ ᱥᱟᱶᱛᱮ ᱟᱨᱮᱞ ᱦᱚᱸ ᱧᱩᱨ ᱞᱮᱱ ᱛᱟᱦᱮᱱᱟ ᱚᱱᱟ ᱚᱱᱟ ᱟᱨᱮᱞ ᱛᱮᱜᱮ ᱱᱚᱜᱼᱚᱸᱭ ᱱᱤᱛᱳᱜ ᱚᱲᱟᱜ ᱫᱩᱣᱟᱹᱨ ᱡᱚᱛᱚ ᱠᱤᱪᱷᱩ ᱜᱮ ᱡᱚᱛᱚ ᱦᱚᱲᱟᱜ ᱜᱮ ᱢᱟᱱᱮ ᱨᱟᱹᱯᱩᱫ ᱩᱛᱟᱹᱨ ᱞᱮᱫ ᱛᱟᱦᱮᱱᱟ ᱱᱚᱝᱠᱟ ᱦᱚᱭ ᱫᱟᱜ ᱩᱱᱟᱹᱜ ᱚᱲᱟᱜ ᱨᱟᱹᱯᱩᱫ ᱞᱮᱱ ᱛᱟᱦᱮᱱᱟ ᱠᱤ ᱦᱚᱲ ᱛᱟᱦᱮᱸ ᱞᱟᱹᱜᱤᱫ ᱠᱚ ᱟᱹᱰᱤ ᱠᱚ ᱡᱷᱟᱫᱮ ᱛᱟᱸᱫᱮ ᱪᱟᱵᱟ ᱞᱮᱱ ᱛᱟᱦᱮᱱᱟ ᱟᱫᱚ ᱚᱱᱟ ᱠᱚ ᱨᱟᱹᱯᱩᱫ ᱠᱟᱛᱮᱫ ᱦᱚᱸ ᱟᱹᱰᱤ ᱜᱮ ᱰᱷᱮᱹᱨ ᱛᱮᱫ ᱜᱮ ᱱᱚᱠᱥᱟᱱ ᱟᱠᱟᱫ ᱠᱚᱣᱟᱭ ᱟᱹᱰᱤ ᱟᱹᱰᱤ ᱢᱚᱡᱽ ᱯᱩᱨᱟᱹ ᱩᱛᱟᱹᱨ ᱜᱮ ᱦᱚᱲ ᱠᱚ ᱯᱟᱨᱤᱥᱟᱱ ᱪᱟᱵᱟ ᱞᱮᱱ ᱛᱟᱦᱮᱱᱟ ᱦᱚᱲ ᱤᱱᱟᱹ ᱠᱚ ᱵᱟᱠᱚ ᱤᱭᱟᱹ ᱫᱟᱲᱮᱭᱟᱜ ᱠᱟᱱ ᱛᱟᱦᱮᱱᱟ ᱪᱮᱫ ᱠᱚ ᱪᱤᱠᱟᱹᱭᱟ ᱱᱚᱰᱮ ᱢᱟ ᱡᱚᱛᱚ ᱠᱤᱪᱷᱩ ᱜᱮ ᱱᱚᱰᱮ ᱦᱮᱡ ᱪᱟᱞᱟᱣ ᱦᱚᱲ ᱠᱟᱱᱟ ᱠᱚ ᱱᱚᱰᱮ ᱚᱲᱟᱜ ᱫᱩᱣᱟᱹᱨ ᱨᱮᱭᱟᱜ ᱢᱟ ᱴᱷᱤᱠᱟᱹᱱ ᱜᱮ ᱫᱚᱠᱚ ᱠᱷᱚᱡᱚᱜᱼᱟ ᱚᱱᱟ ᱞᱟᱹᱜᱤᱫ ᱱᱟ ᱥᱮ ᱦᱚᱭ ᱫᱟᱜ ᱛᱮᱜᱮ ᱱᱚᱰᱮ ᱫᱚ ᱚᱲᱟᱜ ᱫᱩᱣᱟᱹᱨ ᱠᱚᱫᱚ ᱟᱹᱰᱤ ᱞᱚᱜᱚᱱ ᱜᱮ ᱦᱚᱭ ᱫᱟᱜ ᱛᱮ ᱟᱛᱳ ᱫᱟᱲᱮᱭᱟᱜᱼᱟ ᱱᱚᱝᱠᱟᱱ ᱡᱟᱭᱜᱟ ᱨᱮ ᱢᱮᱱᱟᱜᱼᱟ ᱚᱲᱟᱜ ᱫᱩᱣᱟᱹᱨ ᱜᱮ ᱱᱟᱥᱮ ᱫᱟᱜ ᱛᱮᱜᱮ ᱞᱟᱹᱫᱩᱲᱟᱹᱜ ᱛᱟᱠᱚᱣᱟ ᱥᱮᱨᱠᱟᱜ ᱛᱟᱠᱚᱣᱟ ᱦᱮᱸ ᱤᱧ ᱦᱚᱸ ᱫᱟᱜ ᱵᱟᱨᱮ ᱨᱮ ᱱᱤᱭᱟᱹᱜᱮᱧ ᱵᱳᱠᱟᱨᱳ ᱡᱮᱞᱟ ᱨᱮ ᱪᱮᱫ ᱛᱮᱧ ᱢᱮᱱᱵᱚᱱ ᱠᱟᱱᱟ ᱥᱤᱛᱩᱝ ᱡᱚᱠᱷᱚᱱ ᱦᱚᱸ ᱫᱚᱢᱮ ᱫᱷᱟᱨ ᱜᱮ ᱥᱤᱛᱩᱝᱟ ᱫᱟᱜ ᱡᱚᱠᱷᱚᱱ ᱦᱚᱸ ᱚᱱᱠᱟ ᱜᱮ ᱟᱹᱰᱤ ᱞᱚᱜᱚᱱ ᱦᱚᱭ ᱫᱟᱜ ᱛᱮ ᱦᱚᱲ ᱠᱚᱠᱚ ᱯᱟᱨᱮᱥᱟ ᱪᱟᱵᱟ ᱠᱚᱫᱚ ᱦᱮᱸ